ᱟᱞᱮᱭᱟᱜ ᱴᱚᱴᱷᱟ ᱠᱚᱨᱮᱱ ᱴᱨᱟᱵᱷᱮᱞ ᱠᱚᱢᱯᱟᱱᱤ ᱫᱚ ᱥᱮ ᱴᱨᱟᱵᱷᱮᱞ ᱮᱡᱮᱱᱴ ᱫᱚ ᱜᱚᱲᱟᱭ ᱴᱨᱟᱵᱷᱮᱞ ᱜᱤᱧ ᱵᱟᱰᱟᱭᱮᱭᱟ ᱩᱱᱤᱭᱟᱜ ᱫᱚ ᱵᱟᱨᱭᱟ ᱵᱟᱥ ᱜᱟ ᱰᱤ ᱢᱮᱱᱟᱜ ᱛᱟᱭᱟ ᱵᱟᱨᱭᱟ ᱢᱟᱨᱚᱛᱤ ᱢᱮᱱᱟᱜ ᱛᱟᱭᱟ ᱟᱨ ᱯᱮᱭᱟ ᱴᱨᱟᱠᱴᱚᱨ ᱢᱮᱱᱟᱜ ᱛᱟᱭᱟ ᱟᱨ ᱡᱟᱦᱟᱸᱭ ᱠᱚ ᱡᱩᱫᱤ ᱵᱟᱭᱨᱮ ᱫᱟᱬᱟᱱ ᱠᱩ ᱪᱟᱞᱟᱜ ᱥᱟᱱᱟ ᱠᱚᱣᱟ ᱩᱱᱤᱭᱟᱜ ᱜᱚᱲᱟᱭ ᱴᱨᱟᱵᱷᱮᱞ ᱮᱡᱮᱱᱴ ᱥᱟᱶ ᱠᱚ ᱡᱳᱜᱟᱡᱳᱜᱽ ᱛᱟᱦᱮᱱᱟ ᱟᱨ ᱟᱹᱰᱤ ᱠᱚᱢ ᱠᱷᱚᱨᱚᱪ ᱛᱮᱜᱮ ᱩᱱᱤ ᱫᱚ ᱚᱱᱟ ᱫᱟᱬᱟᱱ ᱡᱟᱭᱜᱟ ᱨᱮ ᱯᱳᱣᱪᱷᱟᱹᱣ ᱦᱚᱴᱚ ᱠᱟᱠᱚ ᱛᱟᱦᱮᱱᱟ ᱚᱱᱟᱛᱮ ᱤᱧ ᱢᱚᱱᱮᱭᱟ ᱱᱩᱭ ᱜᱚᱲᱟᱭ ᱴᱨᱟᱵᱷᱮᱞ ᱮᱡᱮᱱᱴ ᱫᱚ ᱟᱹᱰᱤ ᱥᱩᱵᱤᱫᱟ ᱠᱟᱜ ᱞᱮᱭᱟ ᱥᱮ ᱟᱹᱰᱤ ᱦᱮᱞᱯ ᱠᱟᱜ ᱞᱮᱭᱟ